ᱦᱮᱸ ᱩᱱᱤ ᱠᱟᱱ ᱜᱤᱭᱟᱹᱧ ᱟᱫᱚ ᱪᱮᱫ ᱮᱢ ᱞᱟᱹᱭᱮᱫ ᱠᱟᱱ ᱛᱟᱦᱮᱱᱟ

ᱦᱮᱸ ᱚᱱᱛᱮ ᱰᱟᱦᱟᱨ ᱚᱱᱛᱮ ᱡᱚᱛᱚ ᱜᱚᱴᱟ ᱴᱷᱤᱠ ᱜᱮᱭᱟ ᱦᱟᱭᱚᱭᱮ ᱨᱳᱰ ᱠᱟᱱᱟ ᱜᱚᱴᱟ ᱢᱚᱡᱽ ᱜᱮ ᱚᱠᱟ ᱥᱮᱱᱮᱢ ᱪᱟᱞᱟᱜᱼᱟ ᱡᱚᱛᱚ ᱥᱮᱡᱜᱮ ᱪᱟᱞᱟᱜᱼᱟ ᱴᱷᱤᱠ ᱜᱮᱭᱟ ᱛᱚ ᱟᱢ ᱡᱟᱦᱟᱸ ᱡᱟᱭᱜᱟ ᱵᱟᱢ ᱫᱤᱥᱟᱹᱭᱟ ᱚᱱᱮ ᱚᱱᱟ ᱡᱤ ᱯᱤ ᱮᱥ ᱮᱯᱥ ᱢᱮᱱᱟᱜᱼᱟ ᱚᱱᱟ ᱟᱢ ᱰᱟᱣᱩᱱᱞᱳᱰ ᱢᱮ ᱟᱨ ᱥᱟᱨᱪ ᱠᱟᱛᱮᱢ ᱧᱮᱞ ᱫᱟᱲᱮᱭᱟᱜᱼᱟ ᱩᱛᱛᱚᱨ ᱱᱟᱠᱷᱟ ᱫᱚ ᱩᱛᱛᱚᱨ ᱱᱟᱠᱷᱟ ᱫᱚ ᱟᱢ ᱟᱞᱚᱢ ᱪᱟᱞᱟᱜᱼᱟ ᱚᱱᱛᱮ ᱫᱚ ᱵᱩᱨᱩ ᱯᱟᱦᱟᱲ ᱢᱮᱱᱟᱜᱼᱟ ᱚᱱᱟᱛᱮ ᱰᱟᱦᱟᱨ ᱦᱚᱸ ᱠᱟᱪᱟᱼᱠᱚᱪᱟ ᱦᱮᱱᱼᱛᱮᱱ ᱚᱱᱛᱮᱱ ᱠᱚ ᱰᱟᱭᱵᱚᱨ ᱦᱚᱸ ᱛᱷᱚᱲᱟ ᱠᱚ ᱤᱭᱟᱹ ᱧᱚᱜ ᱜᱮᱭᱟ ᱡᱩᱫᱟᱹ ᱢᱟᱪᱷᱟ ᱧᱚᱜ ᱜᱮᱭᱟ ᱦᱮᱸ ᱦᱮᱸ ᱪᱟᱞᱟᱣ ᱫᱟᱲᱮᱭᱟᱜᱼᱟᱢ ᱚᱱᱛᱮ ᱚᱱᱟ ᱡᱤ ᱯᱤ ᱮᱥ ᱤᱭᱟᱹ ᱮᱯᱥ ᱰᱟᱣᱩᱱᱞᱳᱰ ᱞᱮᱠᱷᱟᱱ ᱜᱮ ᱡᱚᱛᱚ ᱦᱩᱭᱩᱜᱼᱟ ᱚᱱᱟ ᱠᱷᱚᱱ ᱩᱛᱛᱚᱨ ᱫᱚᱠᱷᱤᱱ ᱫᱚᱠᱷᱤᱱ ᱱᱟᱠᱷᱟ ᱫᱚᱠᱷᱤᱱ ᱱᱟᱠᱷᱟ ᱫᱚ ᱟᱞᱚᱢ ᱪᱟᱞᱟᱜᱼᱟ ᱚᱱᱛᱮ ᱯᱟᱦᱟᱲ ᱨᱳᱰ ᱠᱟᱱᱟ ᱦᱮᱸ ᱴᱷᱤᱠ ᱜᱮᱭᱟ ᱪᱟᱞᱟᱜ ᱢᱮ ᱟᱢ ᱫᱩᱢᱠᱟ ᱠᱷᱚᱱ ᱨᱟᱸᱪᱤ ᱚᱱᱟ ᱦᱚᱸ ᱚᱱᱟ ᱦᱚᱸ ᱢᱚᱡᱽ ᱰᱟᱦᱟᱨ ᱠᱟᱱᱟ ᱴᱨᱮᱹᱱ ᱨᱮᱭᱟᱜ ᱚᱠᱟ ᱠᱷᱚᱱ ᱚᱠᱟᱢ ᱪᱟᱞᱟᱜᱼᱟ ᱯᱟᱠᱩᱲ ᱠᱷᱚᱱ ᱫᱩᱢᱠᱟ ᱦᱮᱸ ᱪᱟᱞᱟᱣ ᱜᱮ ᱴᱨᱮᱹᱱ ᱛᱮ ᱦᱮᱸ ᱪᱟᱞᱟᱣ ᱜᱮᱭᱟ ᱪᱮᱫ ᱠᱚ ᱢᱮᱱᱟ ᱯᱟᱠᱩᱲ ᱠᱷᱚᱱ ᱤᱭᱟᱹ ᱨᱟᱢᱯᱩᱨ ᱨᱟᱢᱯᱩᱨᱦᱟᱴ ᱨᱟᱢᱯᱩᱨᱦᱟᱴ ᱨᱮ ᱚᱸᱰᱮ ᱯᱷᱮᱰᱚᱜ ᱦᱩᱭᱩᱜᱼᱟ ᱚᱸᱰᱮ ᱠᱷᱚᱡ ᱩᱪᱟᱹᱲᱚᱜ ᱦᱩᱭᱩᱜᱼᱟ ᱟᱫᱚ ᱪᱟᱞᱟᱣ ᱮᱱᱟ ᱥᱤᱫᱟᱹ ᱫᱩᱢᱠᱟ ᱟᱪᱪᱷᱟ ᱴᱷᱤᱠ ᱜᱮᱭᱟ ᱦᱮᱸᱢᱟ ᱚᱥᱩᱵᱤᱫᱟ ᱯᱟᱲᱟᱣ ᱞᱮᱱᱠᱷᱟᱱ ᱞᱟᱹᱭᱟᱢ